ᱦᱮᱸ ᱦᱮᱸ ᱵᱚᱞᱩᱱ ᱠᱤ ᱚᱥᱩᱵᱤᱫᱟ ᱚᱻ ᱟᱪᱪᱷᱟ ᱦᱚᱲᱛᱮ ᱞᱟᱹᱭᱢᱮ ᱠᱚᱱᱚ ᱚᱥᱩᱵᱤᱫᱟ ᱵᱟᱱᱩᱜᱼᱟ ᱦᱚᱲ ᱛᱮ ᱞᱟᱹᱭ ᱢᱮ ᱦᱚᱲ ᱰᱟᱠᱴᱟᱨ ᱠᱟᱱ ᱜᱤᱭᱟᱹᱧ ᱦᱮᱸ ᱞᱟᱹᱭᱵᱮᱱ ᱢᱟ ᱦᱮᱸ ᱚᱻ ᱦᱮᱸ ᱦᱮᱸ ᱚᱻ ᱟᱪ ᱪᱷᱟ ᱢᱮᱱ ᱫᱟᱹᱧ ᱡᱟᱦᱟᱸᱭᱟᱜ ᱦᱩᱭ ᱠᱟᱱ ᱛᱟᱭᱟ ᱩᱱᱤᱭᱟᱜ ᱩᱢᱟᱹᱨ ᱛᱤᱱᱟᱹᱜ ᱛᱟᱭ ᱠᱚᱲᱟ ᱥᱮ ᱠᱩᱲᱤ ᱠᱟᱱᱟᱭ ᱠᱚᱲᱟ ᱠᱟᱱᱟᱭ ᱵᱟᱝ ᱴᱷᱤᱠ ᱜᱮᱭᱟ ᱩᱱᱤ ᱛᱟᱦᱞᱮ ᱦᱤᱡᱩᱜ ᱠᱟᱱ ᱢᱚᱝᱜᱚᱞᱵᱟᱨ ᱯᱟᱦᱤᱞ ᱯᱨᱚᱛᱷᱚᱢ ᱯᱨᱟᱛᱷᱚᱢᱤᱠ ᱦᱟᱸᱥᱯᱤᱴᱟᱞ ᱟᱜᱩᱭᱮᱢ ᱤᱧ ᱚᱸᱰᱮᱧ ᱛᱟᱦᱮᱸᱱᱟ ᱦᱟᱸᱜ ᱛᱷᱚᱲᱟᱧ ᱯᱨᱟᱛᱷᱚᱢᱤᱠ ᱴᱮᱥᱴᱤᱧ ᱠᱚᱨᱟᱣ ᱞᱮᱛᱟᱭ ᱜᱮ ᱛᱟᱯᱚᱨ ᱩᱱᱤ ᱥᱟᱶᱛᱮ ᱟᱨᱢᱤᱫ ᱦᱚᱲᱮ ᱛᱟᱦᱮᱸᱱᱟ ᱟᱞᱮ ᱱᱚᱸᱰᱮᱞᱮ ᱛᱷᱚᱲᱟᱞᱮ ᱪᱮᱠᱟᱯᱮᱭᱟ ᱟᱫᱚ ᱪᱮᱠᱟᱯ ᱠᱟᱛᱮᱫ ᱴᱷᱤᱠ ᱞᱮ ᱵᱩᱡᱷᱟᱹᱣ ᱠᱷᱟᱡ ᱦᱮᱸ ᱟᱫᱚ ᱛᱷᱚᱲᱟ ᱨᱟᱱ ᱨᱮᱦᱮᱫ ᱞᱮ ᱮᱢᱟᱭᱟ ᱟᱨ ᱡᱩᱫᱤ ᱵᱟᱝᱠᱷᱟᱱ ᱚᱱᱠᱟ ᱛᱟᱦᱞᱮ ᱟᱞᱮ ᱮᱴᱟᱜ ᱦᱚᱸᱥᱯᱤᱴᱟᱞ ᱨᱮ ᱟᱞᱞᱮ ᱨᱮᱯᱷᱮᱭᱟᱨ ᱜᱚᱫ ᱠᱟᱭᱟ ᱦᱮᱸ ᱫᱚᱥ ᱵᱟᱡᱮ ᱦᱮᱸ ᱥᱟᱲᱮ ᱫᱚᱥ ᱵᱟᱡᱮ ᱟᱯᱮ ᱦᱤᱡᱩᱜ ᱯᱮ ᱩᱱᱤ ᱥᱟᱶᱛᱮ ᱟᱨ ᱵᱟᱨ ᱦᱚᱲ ᱜᱟᱱ ᱦᱤᱡᱩᱜ ᱵᱮᱱ ᱠᱟᱨᱚᱱ ᱟᱞᱮ ᱱᱚᱸᱰᱮ ᱪᱤᱠᱤᱥᱥᱟ ᱡᱩᱫᱤ ᱫᱩᱨᱵᱚᱞᱮ ᱵᱩᱡᱷᱟᱹᱜ ᱠᱟᱱ ᱠᱷᱟᱡ ᱦᱮᱸ ᱟᱞᱮ ᱠᱚᱭᱮᱠᱴᱤ ᱴᱮᱥᱴ ᱞᱮ ᱧᱮᱞ ᱛᱟᱭᱟ ᱟᱨ ᱚᱝᱠᱟ ᱦᱩᱭᱩᱜ ᱠᱷᱟᱡ ᱛᱟᱦᱞᱮ ᱱᱚᱸᱰᱮ ᱦᱚᱸ ᱵᱮᱰ ᱨᱮᱭᱟᱜ ᱵᱮᱵᱚᱥᱛᱟ ᱦᱮᱱᱟᱜ ᱜᱮᱭᱟ ᱛᱟᱦᱮᱸᱱᱟᱭ ᱟᱨ ᱡᱩᱫᱤ ᱵᱟᱝ ᱦᱩᱭᱩᱜ ᱠᱷᱟᱡ ᱟᱞᱮ ᱱᱚᱸᱰᱮ ᱟᱞᱮ ᱞᱮ ᱟᱞᱮ ᱞᱮ ᱨᱮᱯᱷᱟᱨ ᱜᱚᱫ ᱠᱟᱭᱟ ᱦᱮᱸᱦᱮᱸ ᱦᱮᱸ

ᱦᱮᱸ ᱫᱤᱭᱮ ᱫᱚ ᱵᱮᱯᱟᱨ ᱠᱟᱱᱟ ᱚᱱᱟ ᱪᱤᱫ ᱠᱚᱱᱰᱤᱥᱮᱱ ᱨᱮ ᱯᱟᱲᱟᱣ ᱠᱟᱱᱟ ᱪᱮᱫ ᱚᱵᱚᱥᱛᱟᱨᱮ ᱦᱮᱱᱟᱭᱟ ᱤᱱᱟᱹ ᱛᱚ ᱟᱨ ᱯᱷᱳᱱ ᱛᱮᱫᱚ ᱵᱟᱝ ᱦᱩᱭᱩᱜ ᱠᱟᱱᱟ ᱡᱚᱛᱚ ᱠᱷᱚᱱ ᱯᱮᱥᱮᱱ ᱛᱷᱚᱲᱟ ᱵᱟᱢ ᱧᱮᱞᱮᱭᱟ ᱠᱚᱭᱮᱠᱴᱤ ᱴᱮᱥᱴ ᱵᱟᱢ ᱠᱚᱨᱟᱣ ᱛᱟᱭᱟ ᱛᱚᱛᱚ ᱠᱷᱚᱱ ᱠᱤᱱᱛᱩ ᱢᱟᱱᱮ ᱥᱤᱪᱩᱭᱮᱥᱚᱱ ᱫᱚ ᱪᱮᱜ ᱞᱮᱠᱟᱱᱟᱜ ᱠᱷᱟᱱ ᱵᱟᱝ ᱵᱩᱡᱷᱟᱹᱜ ᱠᱟᱱᱟ ᱦᱮᱸ ᱛᱚᱵᱮ ᱟᱞᱮ ᱟᱢ ᱪᱮᱥᱴᱟᱭ ᱢᱮ ᱩᱱᱤᱭᱟᱜ ᱩᱱᱤᱭᱟᱜ ᱥᱟᱥᱛᱷᱚ ᱥᱟᱛᱷᱤ ᱢᱮᱱᱟᱜ ᱛᱟᱭ ᱜᱮᱭᱟ ᱦᱮᱸ ᱚᱱᱟ ᱠᱟᱨᱰ ᱥᱚᱸᱜᱮ ᱛᱮᱯᱮ ᱟᱜᱩ ᱛᱚᱨᱟᱭᱟ ᱟᱨ ᱩᱱᱤᱭᱟᱜ ᱟᱫᱷᱟᱨ ᱟᱫᱷᱟᱨ ᱠᱟᱨᱰ ᱵᱷᱳᱴᱟᱨ ᱠᱟᱨᱰ ᱢᱮᱱᱟᱜ ᱛᱟᱭ ᱜᱮ ᱦᱮᱸ ᱟᱱᱟᱯᱮ ᱥᱚᱸᱜᱮ ᱥᱚᱵᱽ ᱥᱩᱢᱟᱹᱭ ᱡᱮᱱᱚ ᱛᱟᱦᱮᱸᱱᱟ ᱚᱱᱟ ᱛᱟᱦᱮᱸᱱ ᱠᱷᱟᱡ ᱛᱟᱦᱞᱮ ᱥᱚᱨᱠᱟᱨ ᱯᱟᱦᱴᱟ ᱠᱷᱚᱱᱟᱜ ᱛᱷᱚᱲᱟ ᱜᱚᱲᱚ ᱥᱚᱯᱚᱫ ᱧᱟᱢᱚᱜᱼᱟ ᱦᱮᱸ ᱟᱞᱮ ᱱᱚᱸᱰᱮ ᱦᱚᱸ ᱢᱤᱜᱴᱮᱡ ᱥᱩᱡᱳᱜᱽ ᱥᱩᱵᱤᱫᱟᱞᱮ ᱮᱢᱟ ᱠᱚᱜᱮᱭᱟ ᱚᱱᱟ ᱟᱜᱩ ᱛᱚᱨᱟᱭ ᱯᱮ ᱟᱨ ᱥᱮᱫᱤᱱ ᱛᱷᱚᱲᱟ ᱵᱚ ᱧᱟᱧᱯᱟᱢᱚᱜᱼᱟ ᱦᱟᱸᱜ ᱟᱨ ᱵᱚ ᱜᱟᱞᱢᱟᱨᱟᱣᱟ ᱛᱟᱯᱚᱨ ᱯᱮᱥᱮᱱᱴ ᱨᱮᱭᱟᱜ ᱪᱮᱫ ᱚᱵᱚᱥᱛᱟ ᱦᱩᱭᱩᱜ ᱠᱟᱱᱟ ᱚᱱᱠᱟ ᱞᱮᱠᱟ ᱠᱟᱹᱢᱤ ᱞᱟᱦᱟ ᱤᱫᱤ ᱦᱩᱭᱩᱜᱼᱟ

ᱦᱤᱡᱩᱜ ᱯᱮ ᱦᱮᱸ ᱟᱞᱮ ᱯᱨᱚᱛᱷᱚᱢ ᱯᱨᱚᱛᱷᱚᱢ ᱠᱳᱭᱟᱴᱟᱨ ᱨᱮᱜᱮᱧ ᱛᱟᱦᱮᱸᱱᱟ ᱱᱟᱦᱟᱸᱜ ᱮᱠ ᱱᱚᱢᱵᱚᱨ ᱨᱮᱜᱮ ᱦᱮᱸ ᱮᱠ ᱱᱟᱢᱵᱟᱨ ᱨᱮᱜᱮᱧ ᱛᱟᱦᱮᱸᱱᱟ ᱟᱨ ᱩᱱᱤ ᱯᱮᱥᱮᱱᱴ ᱡᱮᱴᱟᱢ ᱟᱜᱩᱭᱮᱫᱮ ᱩᱱᱤ ᱠᱤ ᱞᱟᱦᱟᱨᱮ ᱠᱳᱱᱳ ᱥᱚᱢᱚᱥᱥᱟ ᱛᱟᱦᱮᱸ ᱠᱟᱱ ᱛᱟᱭᱟ ᱵᱩᱠ ᱨᱮᱭᱟᱜ ᱟᱨ ᱠᱳᱱᱳ ᱪᱷᱚᱵᱤ ᱪᱷᱚᱵᱤ ᱪᱷᱚᱵᱤ ᱦᱩᱭ ᱵᱟᱲᱟᱣᱟᱠᱟᱱᱟ ᱟᱨ ᱠᱳᱱᱳ ᱱᱮᱥᱟ ᱱᱮᱥᱟᱭ ᱠᱚᱨᱟᱣᱟ ᱪᱩᱴᱤ ᱵᱤᱲᱤ ᱥᱤᱜᱽᱨᱮᱴ ᱠᱚ ᱚᱻ ᱴᱷᱤᱠ ᱜᱮᱭᱟ ᱚᱥᱩᱵᱤᱫᱟ ᱵᱟᱱᱩᱜᱼᱟ ᱟᱯᱮ ᱦᱤᱡᱩᱜ ᱯᱮ ᱟᱨ ᱡᱮᱴᱟ ᱥᱟᱶᱛᱮ ᱪᱮᱜ ᱠᱚ ᱫᱚᱨᱠᱟᱨ ᱠᱟᱱᱟ ᱚᱱᱟ ᱠᱚ ᱟᱹᱜᱩ ᱛᱚᱨᱟᱭ ᱯᱮ ᱛᱟᱯᱚᱨ ᱟᱞᱮᱞᱮ ᱧᱮᱞ ᱮᱫᱟ ᱦᱟᱸᱜ ᱠᱤ ᱠᱚᱨᱟ ᱡᱟᱭ ᱦᱮᱸ ᱦᱮᱸ ᱴᱷᱤᱠ ᱜᱮᱭᱟ ᱟᱞᱚᱯᱮ ᱵᱤᱞᱚᱢᱟ ᱜᱟᱯᱟᱯᱮ ᱦᱤᱡᱩᱜᱼᱟ ᱦᱮᱸ ᱴᱷᱤᱠ ᱜᱮᱭᱟ ᱦᱮᱸ ᱫᱚᱦᱚᱭ ᱢᱮ